ᱦᱮᱞᱳ ᱴᱮᱢᱯᱩ ᱰᱟᱭᱵᱷᱟᱨ ᱯᱷᱳᱱ ᱟᱢ ᱴᱷᱮᱱ ᱜᱮ ᱞᱟᱜᱟᱣ ᱟᱠᱟᱱᱟ ᱥᱮ ᱤᱧᱫᱚ ᱞᱟᱹᱭᱮᱫᱟᱹᱧ ᱥᱳᱢᱟᱭ ᱥᱚᱨᱮᱱ ᱞᱟᱹᱭᱮᱫᱟᱹᱧ ᱟᱹᱛᱩ ᱫᱚ ᱦᱩᱭᱩᱜ ᱠᱟᱱ ᱛᱟᱞᱮᱭᱟ ᱥᱩᱥᱱᱤᱜᱟᱹᱲᱤᱭᱟᱹ ᱟᱫᱚ ᱟᱞᱮ ᱴᱨᱮᱱᱛᱮ ᱥᱮᱱᱚᱜ ᱞᱟᱹᱜᱤᱫᱼᱟ ᱟᱫᱚ ᱟᱞᱮ ᱚᱲᱟᱜ ᱠᱷᱚᱱ ᱥᱴᱮᱥᱚᱱ ᱡᱷᱟᱹᱞ ᱜᱮᱭᱟ ᱟᱫᱚ ᱟᱢᱟᱜ ᱴᱮᱢᱯᱩ ᱞᱮ ᱧᱟᱢᱟ ᱠᱤ ᱟᱞᱮᱭᱟᱜ ᱚᱲᱟᱜ ᱠᱷᱚᱱ ᱥᱴᱮᱥᱚᱱ ᱞᱮ ᱥᱮᱱᱚᱜᱼᱟ ᱟᱨ ᱡᱩᱫᱤᱞᱮ ᱧᱟᱢ ᱠᱷᱟᱱ ᱟᱞᱮᱭᱟᱜ ᱴᱟᱭᱤᱢ ᱫᱚ ᱦᱟᱸᱜ ᱦᱩᱭᱩᱜ ᱠᱟᱱ ᱛᱟᱞᱮᱭᱟ ᱴᱨᱮᱱ ᱫᱚ ᱟᱴ ᱵᱟᱡᱮ ᱮᱱᱠᱷᱟᱱ ᱫᱚ ᱚᱲᱟᱜ ᱠᱷᱚᱱ ᱫᱚ ᱟᱞᱮ ᱪᱷᱚ ᱵᱟᱡᱮ ᱛᱮᱞᱮ ᱩᱰᱩᱠ ᱦᱩᱭᱩᱜ ᱛᱟᱞᱮᱭᱟ ᱟᱫᱚ ᱟᱢᱟᱜ ᱴᱮᱢᱯᱩᱞᱮ ᱧᱟᱢ ᱠᱷᱟᱱ ᱟᱢ ᱴᱷᱮᱱ ᱱᱤᱭᱟᱹᱜᱮ ᱟᱨᱫᱟᱥ ᱡᱮ ᱴᱟᱹᱭᱤᱢ ᱨᱮ ᱡᱮᱢᱚᱱ ᱟᱞᱮ ᱚᱲᱟᱜ ᱡᱮᱢᱚᱱ ᱥᱮᱴᱮᱨ ᱛᱟᱢ ᱴᱮᱢᱯᱩ ᱛᱟᱢ ᱟᱨ ᱱᱚᱸᱰᱮ ᱠᱷᱚᱱ ᱤᱫᱤ ᱞᱮᱢᱮ ᱟᱢ ᱴᱷᱮᱱ ᱱᱤᱭᱟᱹᱜᱮ ᱟᱨᱫᱟᱥ ᱢᱮᱱᱟᱜᱼᱟ ᱡᱮ ᱴᱨᱮᱱ ᱡᱮᱢᱚᱱ ᱟᱞᱚᱢ ᱯᱩᱪᱩᱡ ᱦᱚᱪᱚ ᱞᱮᱭᱟ ᱴᱨᱮᱱ ᱡᱮᱢᱚᱱ ᱞᱮ ᱧᱟᱢᱼᱢᱟ ᱡᱮᱢᱚᱱ ᱚᱲᱟᱜ ᱠᱷᱚᱱ ᱞᱚᱜᱚᱱ ᱫᱷᱟᱨᱟ ᱩᱰᱩᱠ ᱞᱮᱱᱠᱷᱟᱱ ᱫᱚ ᱥᱴᱮᱥᱚᱱ ᱥᱮᱴᱮᱨ ᱠᱟᱛᱮᱦᱚᱸ ᱴᱟᱹᱭᱤᱢ ᱧᱟᱢᱚᱜᱼᱟ ᱴᱨᱮᱱ ᱛᱮᱦᱚᱸ ᱥᱮᱱᱚᱜ ᱞᱟᱹᱜᱤᱫ ᱚᱸᱰᱮ ᱦᱚᱸᱛᱚ ᱴᱤᱠᱤᱴ ᱫᱚᱨᱠᱟᱨ ᱤᱱᱟᱹ ᱠᱚᱨᱮᱱᱟᱜ ᱡᱮᱢᱚᱱ ᱴᱟᱹᱭᱤᱢ ᱡᱮᱢᱚᱱ ᱧᱟᱢᱚᱜᱼᱢᱟ ᱚᱱᱟ ᱪᱤᱠᱟᱹ ᱟᱞᱮ ᱫᱚ ᱚᱲᱟᱜ ᱠᱷᱚᱱ ᱪᱷᱚ ᱵᱟᱡᱮ ᱛᱮᱞᱮ ᱩᱰᱩᱠᱚᱜ ᱞᱟᱹᱜᱤᱫ ᱦᱟᱸᱜ ᱟᱫᱚ ᱱᱚᱣᱟᱜᱮ ᱟᱢᱴᱷᱮᱱ ᱟᱨᱫᱟᱥ ᱡᱮ ᱡᱟᱦᱟᱸ ᱛᱤᱱᱟᱹᱜ ᱞᱚᱜᱚᱱ ᱟᱞᱮ ᱚᱲᱟᱜ ᱮᱢ ᱥᱮᱴᱮᱨ ᱫᱟᱲᱮᱭᱟᱜᱼᱟ ᱪᱷᱚ ᱵᱟᱡᱮ ᱢᱟᱲᱟᱝ ᱛᱮᱜᱮ ᱡᱮᱢᱚᱱ ᱟᱞᱮ ᱚᱲᱟᱜ ᱥᱮᱴᱮᱨᱚᱜ ᱢᱮ ᱟᱨ ᱱᱚᱸᱰᱮ ᱠᱷᱚᱱ ᱥᱴᱮᱥᱚᱱ ᱠᱚᱢ ᱥᱮ ᱠᱚᱢ ᱫᱚᱥ ᱠᱤᱞᱳᱢᱤᱴᱟᱨ ᱡᱷᱟᱹᱞ ᱜᱮᱭᱟ ᱮᱸᱰᱮ ᱛᱮ ᱟᱬᱜᱚ ᱠᱟᱛᱮᱵᱚᱱ ᱥᱮᱴᱮᱨ ᱜᱚᱫᱚᱜᱼᱟ ᱚᱸᱰᱮᱦᱚᱸ ᱟᱞᱮ ᱟᱨᱟᱢ ᱥᱮ ᱴᱟᱹᱭᱤᱢ ᱞᱮ ᱧᱟᱢᱟ ᱟᱨ ᱴᱤᱠᱤᱴ ᱵᱟᱲᱟ ᱠᱟᱛᱮᱫ ᱟᱞᱮᱦᱚᱸ ᱴᱨᱮᱱ ᱨᱮᱞᱮ ᱫᱮᱡᱳᱜᱼᱟ ᱟᱫᱚ ᱱᱚᱣᱟᱜᱮ ᱟᱢ ᱴᱷᱮᱱ ᱠᱟᱛᱷᱟ ᱦᱩᱭᱩᱜ ᱠᱟᱱᱟ ᱡᱮ ᱵᱟᱝᱼᱟ ᱥᱮᱛᱟᱜ ᱛᱮ ᱡᱮᱢᱚᱱ ᱟᱢᱟᱜ ᱴᱟᱹᱭᱤᱢ ᱠᱚ ᱟᱞᱮ ᱚᱲᱟᱜ ᱡᱮᱢᱚᱱ ᱥᱮᱴᱮᱨ ᱢᱮ ᱟᱨ ᱱᱚᱣᱟ ᱛᱮᱜᱮᱞᱮ ᱥᱮᱱᱚᱜᱼᱟ ᱚᱱᱟᱜᱮ ᱟᱢ ᱴᱷᱮᱱ ᱞᱮ ᱚᱱᱟᱜᱮ ᱟᱢ ᱴᱷᱮᱱ ᱯᱷᱳᱱ ᱠᱟᱛᱮᱫ ᱤᱧ ᱠᱟᱛᱷᱟᱜ ᱠᱟᱹᱱᱟᱹᱧ ᱦᱳᱭᱛᱳ ᱴᱷᱤᱠ ᱜᱮᱭᱟ ᱛᱟᱦᱚᱞᱮ ᱜᱟᱯᱟ ᱥᱮᱛᱟᱜᱼᱛᱮ ᱡᱮᱢᱚᱱ ᱟᱞᱮ ᱚᱲᱟᱜ ᱦᱟᱸᱜ ᱥᱮᱴᱮᱨᱚᱜ ᱢᱮ